ᱤᱧ ᱫᱚ ᱫᱟᱬᱟᱱ ᱠᱚ ᱟᱹᱰᱤ ᱫᱷᱟᱣ ᱜᱮᱧ ᱪᱟᱞᱟᱣ ᱵᱟᱲᱟ ᱟᱠᱟᱱᱟ ᱟᱨ ᱫᱟᱬᱟᱱ ᱪᱟᱞᱟᱜ ᱦᱚᱸ ᱨᱟᱹᱥᱠᱟᱹ ᱜᱮ ᱵᱩᱡᱷᱟᱹᱜᱼᱟ ᱚᱲᱟᱜ ᱠᱷᱚᱱᱟᱜ ᱡᱚᱢᱼᱧᱩ ᱞᱟᱹᱜᱤᱫ ᱛᱮ ᱡᱚᱛᱚ ᱜᱮ ᱤᱫᱤ ᱦᱩᱭᱩᱜᱼᱟ ᱯᱟᱹᱦᱤᱞ ᱫᱚ ᱜᱮᱥ ᱫᱚ ᱵᱟᱝ ᱛᱟᱦᱮᱸ ᱠᱟᱱᱟ ᱥᱟᱦᱟᱱ ᱪᱩᱞᱦᱟᱹ ᱵᱮᱱᱟᱣ ᱠᱟᱛᱮ ᱫᱟᱠᱟ ᱩᱛᱩ ᱤᱥᱤᱱ ᱟᱨ ᱡᱚᱛᱚ ᱜᱮ ᱚᱸᱰᱮ ᱜᱮ ᱛᱮᱭᱟᱨ ᱦᱩᱭᱩᱜᱼᱟ ᱚᱠᱚᱭ ᱫᱚ ᱟᱹᱞᱩᱭ ᱜᱮᱫ ᱮᱫᱟ ᱚᱠᱚᱭ ᱥᱚᱵᱽᱡᱤᱭ ᱜᱮᱫ ᱮᱫᱟ ᱚᱠᱚᱭ ᱫᱚ ᱧᱮᱞ ᱵᱟᱲᱟ ᱠᱟᱛᱮ ᱠᱟᱹᱢᱤ ᱵᱤᱱᱛᱤᱭᱟᱠᱚ ᱠᱟᱱᱟᱭ ᱚᱱᱠᱟ ᱠᱟᱛᱮ ᱤᱥᱤᱱ ᱵᱟᱥᱟᱝ ᱟᱹᱰᱤ ᱨᱟᱹᱥᱠᱟ ᱜᱮ ᱵᱩᱡᱷᱟᱹᱜᱼᱟ ᱟᱨ ᱟᱨ ᱠᱤᱪᱷᱩ ᱦᱚᱲ ᱫᱚ ᱡᱚᱛᱚ ᱫᱟᱬᱟ ᱵᱟᱲᱟᱭᱮᱫᱟ ᱠᱚ ᱥᱩᱨ ᱨᱮ ᱯᱟᱨᱠ ᱞᱮᱠᱟ ᱦᱮᱱᱟᱜᱼᱟ ᱜᱤᱫᱽᱨᱟᱹ ᱠᱚᱠᱚ ᱧᱮᱞ ᱵᱟᱲᱟ ᱠᱚᱣᱟ ᱥᱮ ᱚᱸᱰᱮ ᱤᱫᱤ ᱠᱟᱛᱮ ᱩᱱᱠᱩ ᱫᱩᱞᱩᱜ ᱟᱠᱚ ᱚᱱᱟ ᱵᱮᱱᱟᱣ ᱡᱤᱱᱤᱥ ᱛᱮ ᱚᱱᱟ ᱛᱮᱠᱚ ᱰᱷᱤᱝᱠᱩᱜᱼᱟ ᱦᱟᱱᱟ ᱢᱩᱪᱟᱹᱫ ᱱᱚᱣᱟ ᱢᱩᱫᱟᱹᱫ ᱜᱤᱫᱹᱨᱟᱹ ᱫᱮᱡ ᱠᱟᱛᱮ ᱤᱱᱠᱟᱹ ᱠᱟᱛᱮ ᱠᱚ ᱤᱭᱟᱹ ᱠᱟᱹᱢᱤᱭᱟ ᱵᱩᱞᱟᱹᱣ ᱠᱚᱣᱟ ᱟᱨ ᱡᱚᱢᱼᱧᱩ ᱠᱟᱛᱮ ᱫᱚ ᱟᱨᱚ ᱫᱟᱬᱟᱵᱟᱲᱟ ᱦᱩᱭᱩᱜᱼᱟ ᱢᱤᱫ ᱵᱟᱨ ᱫᱚᱠᱟᱱ ᱠᱚᱠᱚ ᱟᱹᱜᱩᱭᱟ ᱦᱟᱛᱮᱨ ᱛᱤ ᱛᱮᱱᱟᱜ ᱠᱟᱹᱢᱤ ᱡᱤᱱᱤᱥ ᱠᱚ ᱧᱮᱞ ᱠᱟᱛᱮᱫ ᱚᱱᱟ ᱠᱚ ᱦᱟᱛᱟᱣ ᱦᱩᱭᱟᱠᱟᱱᱟ ᱡᱮ ᱤᱧᱦᱚᱸ ᱱᱚᱣᱟ ᱠᱟᱹᱢᱤᱧ ᱥᱮᱬᱟᱭᱟ ᱥᱩᱛᱟᱹᱢ ᱛᱮ ᱜᱟᱞᱟᱝ ᱥᱮ ᱡᱟᱦᱟᱱᱟᱜ ᱱᱚᱣᱟ ᱟᱵᱚᱣᱟᱜ ᱡᱚᱱᱚᱜ ᱠᱟᱹᱴᱷᱤ ᱛᱮ ᱵᱮᱱᱟᱣ ᱡᱤᱱᱤᱥ ᱚᱱᱟ ᱠᱚᱛᱮ ᱵᱮᱱᱟᱣ ᱠᱟᱛᱮ ᱧᱮᱞ ᱛᱮ ᱨᱟᱹᱥᱠᱟᱹ ᱜᱮ ᱵᱩᱡᱷᱟᱹᱣ ᱠᱟᱛᱮ ᱚᱱᱟ ᱠᱚ ᱠᱤᱨᱤᱧ ᱟᱹᱜᱩ ᱠᱟᱛᱮ ᱚᱱᱟ ᱧᱮᱞ ᱛᱮ ᱥᱮᱬᱟ ᱦᱩᱭᱟᱠᱟᱱᱟ ᱟᱨ ᱛᱟᱨᱟᱥᱤᱧ ᱚᱠᱛᱚ ᱟᱹᱭᱩᱵᱼᱟᱹᱭᱩᱵ ᱫᱚ ᱵᱚᱛᱚᱨᱟᱱ ᱡᱤᱱᱤᱥ ᱫᱚ ᱵᱤᱨ ᱡᱷᱟᱲ ᱯᱟᱨᱚᱢ ᱠᱟᱛᱮ ᱪᱟᱞᱟᱜ ᱦᱩᱭᱩᱜᱼᱟᱱ ᱚᱱᱟ ᱠᱚᱨᱮ ᱟᱹᱰᱤ ᱜᱟᱱ ᱜᱮ ᱟᱹᱰᱤ ᱠᱤᱪᱷᱩ ᱧᱟᱢᱚᱜᱚᱜᱼᱟ ᱵᱚᱛᱚᱨ ᱛᱮᱜᱮ ᱚᱱᱟ ᱵᱤᱨ ᱠᱚᱫᱚ ᱯᱟᱨᱚᱢ ᱟᱹᱜᱩ ᱦᱩᱭᱩᱜᱼᱟ